ᱦᱮᱸ ᱦᱮᱞᱳ ᱦᱮᱸ ᱚᱠᱚᱭᱮᱢ ᱞᱟᱹᱭᱮᱫᱼᱟ ᱟᱪᱪᱷᱟ ᱦᱮᱸ ᱢᱟ ᱡᱚᱸᱦᱟᱨ ᱜᱮ ᱢᱟ ᱞᱟᱹᱭ ᱢᱮ ᱟᱪᱪᱷᱟ ᱥᱚᱦᱨᱟᱭ ᱯᱚᱨᱚᱵᱽ ᱟᱪᱪᱷᱟ ᱟᱪᱪᱷᱟ ᱥᱚᱦᱨᱟᱭ ᱫᱚ ᱟᱵᱚ ᱫᱚ ᱟᱵᱚ ᱥᱟᱱᱛᱟᱲ ᱠᱚᱣᱟᱜ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱪᱮᱫᱟᱜ ᱥᱮ ᱟᱵᱚ ᱢᱚᱬᱮ ᱢᱟᱦᱟ ᱵᱚᱱ ᱯᱚᱨᱚᱵᱚᱜ ᱠᱟᱱᱟ ᱟᱨ ᱡᱚᱛᱚ ᱠᱷᱚᱱ ᱢᱟᱨᱟᱝ ᱦᱮᱸ ᱡᱚᱛᱚᱠᱷᱚᱱ ᱦᱮᱸ ᱢᱚᱬᱮ ᱢᱟᱦᱟ ᱫᱚᱦᱟᱸᱜ ᱚᱱᱟ ᱨᱮᱱᱟᱜ ᱢᱮᱱᱟᱜ ᱠᱟᱜᱼᱟ ᱟᱫᱚ ᱱᱚᱣᱟ ᱥᱚᱦᱨᱟᱭ ᱯᱚᱨᱚᱵᱽ ᱫᱚ ᱡᱟᱦᱟᱱᱟᱜ ᱥᱟᱨᱦᱟᱣ ᱥᱟᱨᱦᱟᱣ ᱟᱹᱲᱟᱹ ᱠᱷᱚᱱᱜᱮ ᱥᱚᱦᱨᱟᱭ ᱯᱚᱨᱚᱵᱽ ᱫᱚ ᱦᱮᱡ ᱠᱟᱱᱟ ᱥᱟᱨᱦᱟᱣ ᱢᱮᱱᱮᱫ ᱫᱚ ᱦᱟᱸᱜ ᱟᱵᱚ ᱡᱟᱦᱟᱸ ᱵᱚᱪᱷᱚᱨ ᱡᱟᱠ ᱨᱮ ᱟᱵᱚ ᱜᱟᱹᱭ ᱠᱟᱰᱟ ᱠᱚ ᱪᱟᱥᱵᱟᱥ ᱞᱟᱹᱜᱤᱫ ᱟᱵᱚ ᱠᱚ ᱜᱚᱲᱚ ᱟᱵᱚᱱ ᱠᱟᱱᱟ ᱟᱫᱚ ᱩᱱᱠᱩ ᱡᱮᱦᱮᱛᱩ ᱟᱵᱚ ᱠᱚ ᱪᱟᱥᱵᱟᱥ ᱨᱮᱠᱚ ᱜᱚᱲᱚ ᱟᱵᱚᱱ ᱠᱟᱱᱟ ᱛᱳ ᱩᱱᱠᱩ ᱠᱚ ᱥᱟᱨᱦᱟᱣ ᱮᱢ ᱠᱚ ᱮᱢᱟᱣ ᱠᱚ ᱞᱟᱹᱜᱤᱫ ᱜᱮᱦᱟᱸᱜ ᱱᱚᱣᱟ ᱥᱚᱦᱨᱟᱭ ᱯᱚᱨᱚᱵᱽ ᱫᱚ ᱦᱳᱭ ᱱᱚᱣᱟ ᱯᱚᱨᱚᱵᱽ ᱫᱚ ᱦᱟᱸᱜ ᱟᱵᱚ ᱥᱚᱦᱨᱟᱭ ᱵᱚᱸᱜᱟ ᱨᱮᱱᱟᱜ ᱠᱩᱱᱟᱹᱢᱤ ᱨᱮ ᱢᱟᱱᱟᱣ ᱢᱟᱱᱟᱣᱮᱫᱼᱟ ᱠᱚ ᱟᱫᱚᱢ ᱠᱚᱫᱚ ᱟᱨ ᱟᱫᱚᱢ ᱠᱚᱫᱚ ᱟᱢᱵᱟᱵᱟᱹᱥᱭᱟᱹ ᱨᱮᱠᱚ ᱢᱟᱱᱟᱣᱮᱫᱼᱟ ᱟᱫᱚ ᱜᱩᱨᱩ ᱜᱚᱢᱠᱮ ᱛᱟᱹᱠᱤᱱᱟᱜ ᱞᱟᱹᱭ ᱞᱮᱠᱟᱛᱮ ᱟᱫᱚ ᱟᱯᱟᱱ ᱟᱹᱯᱤᱱ ᱫᱚ ᱦᱟᱸᱜ ᱟᱫᱷᱚᱢ ᱟᱹᱛᱩ ᱠᱚᱫᱚ ᱢᱟᱲᱟᱝ ᱠᱷᱚᱱᱟᱜ ᱚᱱᱠᱟ ᱠᱚ ᱟᱢᱵᱟᱵᱟᱹᱥᱭᱟᱹ ᱨᱮᱠᱚ ᱢᱟᱱᱟᱣ ᱟᱹᱜᱩ ᱠᱟᱜᱼᱟ ᱛᱚ ᱟᱨ ᱟᱫᱷᱚᱢ ᱠᱚᱫᱚ ᱠᱩᱱᱟᱹᱢᱤ ᱨᱮ ᱟᱫᱚ ᱜᱩᱨᱩ ᱜᱚᱢᱠᱮ ᱛᱟᱹᱠᱤᱱᱟᱜ ᱞᱟᱹᱭ ᱞᱮᱠᱟᱛᱮ ᱡᱮ ᱟᱵᱚ ᱡᱚᱛᱚ ᱯᱚᱨᱚᱵᱽ ᱜᱮ ᱟᱨ ᱡᱚᱛᱚ ᱥᱟᱱᱛᱟᱲ ᱜᱮ ᱪᱮᱫ ᱞᱮᱠᱟᱨᱮ ᱢᱤᱫ ᱫᱤᱱ ᱛᱮᱵᱚᱱ ᱯᱚᱨᱚᱵᱚᱜᱼᱟ ᱢᱮᱱᱠᱷᱟᱱ ᱫᱚ ᱟᱵᱚᱣᱟᱜ ᱢᱤᱫᱴᱤᱡ ᱡᱩᱢᱤᱫ ᱛᱟᱦᱮᱱᱟ ᱟᱨ ᱥᱚᱨᱠᱟᱨ ᱦᱚᱸ ᱟᱵᱚ ᱡᱟᱦᱟᱸ ᱮᱴᱟᱜ ᱠᱚ ᱱᱟᱦᱟᱜ ᱪᱷᱩᱴᱤ ᱮᱢᱟᱠᱚ ᱠᱟᱱᱟᱭ ᱫᱤᱠᱩ ᱠᱚ ᱡᱟᱦᱟᱸ ᱞᱮᱠᱟ ᱟᱠᱚᱣᱟᱜ ᱯᱚᱨᱚᱵᱽ ᱯᱩᱱᱟᱹᱭ ᱨᱮ ᱪᱷᱩᱴᱤ ᱮᱱᱠᱷᱟᱱ ᱟᱵᱚ ᱡᱩᱫᱤ ᱢᱤᱫ ᱫᱷᱟᱣ ᱢᱤᱫ ᱫᱤᱱ ᱛᱮᱜᱮ ᱵᱚᱱ ᱯᱚᱨᱚᱵᱚᱜᱼᱟ ᱯᱚᱨᱚᱵᱽ ᱵᱚᱱ ᱢᱟᱱᱟᱣᱟ ᱮᱱᱠᱷᱟᱱ ᱫᱚ ᱟᱵᱚ ᱦᱚᱸ ᱥᱚᱨᱠᱟᱨ ᱪᱷᱩᱴᱤ ᱵᱚ ᱠᱚᱭ ᱫᱟᱲᱮ ᱟᱭᱟ ᱟᱨ ᱮᱱᱠᱷᱟᱱ ᱫᱚ ᱚᱱᱟ ᱢᱤᱫᱴᱤᱡ ᱡᱩᱢᱤᱫ ᱟᱨ ᱠᱩᱱᱟᱹᱢᱤ ᱫᱚ ᱦᱟᱸᱜ ᱢᱤᱫᱴᱤᱡ ᱥᱟᱹᱜᱩᱱ ᱫᱤᱱ ᱠᱟᱱᱟ ᱟᱨ ᱡᱟᱦᱟᱱᱟᱜ ᱜᱮ ᱟᱵᱚ ᱠᱩᱱᱟᱹᱢᱤ ᱨᱮᱜᱮ ᱦᱟᱸᱜ ᱵᱚᱱ ᱚᱱᱟ ᱫᱚ ᱢᱤᱫᱴᱤᱡ ᱥᱟᱹᱜᱩᱱ ᱫᱤᱱ ᱞᱮᱠᱟ ᱵᱚ ᱦᱟᱛᱟᱣ ᱠᱟᱜᱼᱟ ᱛᱚ ᱚᱱᱟᱛᱮ ᱦᱟᱸᱜ ᱠᱩᱱᱟᱹᱢᱤ ᱨᱮ ᱟᱨ ᱥᱚᱦᱨᱟᱭ ᱫᱚ ᱦᱟᱸᱜ ᱢᱚᱬᱮ ᱢᱟᱦᱟ ᱵᱚᱱ ᱢᱟᱱᱟᱣᱮᱫᱼᱟ ᱥᱚᱦᱨᱟᱭ ᱯᱚᱨᱚᱵᱽ ᱫᱚ ᱟᱨ ᱱᱚᱣᱟ ᱫᱚ ᱟᱵᱚᱣᱟᱜ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱚᱱᱟᱛᱮ ᱥᱚᱦᱨᱟᱭ ᱫᱚ ᱦᱟᱸᱜ ᱦᱟᱹᱛᱤ ᱞᱮᱠᱟᱱ ᱯᱚᱨᱚᱵᱽ ᱦᱚᱸᱠᱚ ᱢᱮᱛᱟᱜᱟᱜ ᱠᱟᱱᱟ ᱚ ᱢᱚᱬᱮ ᱫᱤᱱ ᱫᱚ ᱦᱟᱸᱜ ᱮᱦᱚᱵ ᱦᱤᱞᱳᱜ ᱫᱚ ᱜᱚᱴ ᱠᱚ ᱵᱚᱸᱜᱟᱭᱟ ᱟᱨ ᱫᱚᱥᱟᱨ ᱦᱤᱞᱳᱜ ᱫᱚ ᱦᱟᱸᱜ ᱚᱲᱟᱜ ᱵᱚᱸᱜᱟ ᱠᱚ ᱟᱨ ᱤᱱᱟᱹ ᱯᱚᱨᱮ ᱜᱳᱲᱟ ᱵᱚᱸᱜᱟ ᱟᱨ ᱠᱷᱩᱱᱴᱟᱹᱣ ᱟᱨ ᱤᱱᱟᱹ ᱛᱟᱭᱚᱢ ᱫᱚ ᱦᱟᱸᱜ ᱡᱟᱡᱽᱞᱮ ᱱᱚᱜᱼᱚ ᱱᱚᱝᱠᱟ ᱛᱟᱦᱮᱱᱟ ᱢᱚᱬᱮ ᱢᱟᱦᱟ ᱠᱚ ᱯᱚᱨᱚᱵᱚᱜ ᱠᱟᱱᱟ ᱦᱳᱭ ᱟᱨ ᱵᱩᱡᱷᱟᱹᱣ ᱠᱮᱫᱼᱟ ᱥᱮᱵᱤᱱ ᱟᱨ ᱪᱮᱫ ᱠᱚ ᱦᱳᱭ ᱟᱨ ᱱᱟᱦᱟᱸᱜ ᱠᱷᱩᱱᱴᱟᱹᱣ ᱨᱮᱫᱚ ᱜᱟᱹᱭ ᱠᱚ ᱠᱟᱰᱟ ᱠᱚᱠᱚ ᱠᱷᱩᱱᱴᱟᱹᱣ ᱠᱚᱣᱟ ᱩᱱᱠᱩ ᱠᱚ ᱨᱟᱹᱥᱠᱟᱹ ᱧᱚᱜ ᱦᱚᱪᱚ ᱠᱚᱣᱟ ᱟᱨ ᱟᱹᱰᱤ ᱪᱮᱦᱨᱟ ᱦᱮᱸ ᱦᱳᱭ ᱛᱮᱥᱟᱨ ᱦᱤᱞᱳᱜ ᱛᱮᱥᱟᱨ ᱦᱤᱞᱳᱜ ᱦᱳᱭ ᱱᱚᱜᱼᱚ ᱱᱚᱝᱠᱟ ᱦᱟᱸᱜ ᱩᱱᱠᱩ ᱵᱚᱱ ᱨᱟᱹᱥᱠᱟᱹ ᱧᱚᱜ ᱦᱚᱪᱚ ᱠᱚᱣᱟ ᱚᱱᱟᱛᱮᱱᱟᱜ ᱥᱚᱦᱨᱟᱭ ᱯᱚᱨᱚᱵᱽ ᱢᱟᱱᱟᱣ ᱨᱮᱱᱟᱜ ᱞᱮᱠ ᱞᱟᱹᱠᱛᱤ ᱫᱚ ᱦᱟᱸᱜ ᱢᱮᱱᱟᱜ ᱠᱟᱜᱼᱟ ᱦᱳᱭ ᱢᱟ ᱦᱳᱭ ᱡᱚᱸᱦᱟᱨ ᱡᱚᱸᱦᱟᱨ